ᱤᱧ ᱢᱮᱨᱚᱢ ᱠᱚ ᱥᱮ ᱰᱟᱝᱨᱤ ᱠᱚᱧ ᱟᱥᱩᱞ ᱠᱟᱜ ᱠᱚᱣᱟ ᱜᱚᱲᱟ ᱨᱮ ᱜᱚᱲᱟ ᱨᱮᱠᱚ ᱛᱟᱦᱮᱱᱟ ᱛᱚ ᱩᱱᱠᱩ ᱪᱟᱭᱞᱮᱠᱩ ᱠᱤᱱᱛᱩ ᱩᱱᱠᱩ ᱫᱚ ᱫᱟᱜ ᱡᱟᱹᱯᱩᱫ ᱥᱮ ᱤᱭᱟᱹ ᱨᱮᱫᱚ ᱡᱮᱢᱚᱱ ᱫᱟᱜ ᱡᱟᱹᱯᱩᱫ ᱞᱮᱠᱷᱟᱱ ᱫᱚ ᱜᱷᱟᱸᱥ ᱫᱚ ᱪᱤᱠᱟᱛᱮᱢ ᱤᱨ ᱟᱹᱜᱩᱭᱟ ᱛᱟᱦᱚᱞᱮ ᱚᱱᱟ ᱩᱱᱠᱩ ᱞᱟᱹᱜᱤᱫ ᱫᱚ ᱠᱷᱚᱲ ᱞᱮ ᱮ ᱯᱚᱴᱚᱢ ᱫᱚᱦᱚ ᱠᱟᱜᱼᱟ ᱢᱟᱢᱮ ᱛᱤᱨᱯᱚᱞ ᱛᱮ ᱚᱱᱟᱠᱚᱜᱮ ᱞᱮ ᱜᱮᱫ ᱟᱠᱚᱣᱟ ᱫᱟᱜ ᱡᱟᱹᱯᱩᱫ ᱨᱮᱫᱚ ᱵᱟᱞᱮ ᱟᱲᱟᱜ ᱠᱚᱣᱟ ᱟᱨ ᱱᱩᱠᱩ ᱢᱮᱨᱚᱢ ᱠᱚᱫᱚ ᱢᱮᱨᱚᱢ ᱦᱚᱸ ᱡᱟᱦᱟᱸᱭ ᱢᱮᱱᱟᱜ ᱠᱚᱣᱟ ᱩᱱᱠᱩ ᱠᱚᱫᱚ ᱤᱭᱟᱹ ᱠᱚᱣᱟ ᱞᱮ ᱩᱱᱠᱩ ᱫᱚ ᱯᱟᱞᱟ ᱯᱟᱞᱟ ᱞᱮ ᱢᱟᱜ ᱟᱹᱜᱩ ᱟᱠᱚᱣᱟ ᱟᱨ ᱠᱟᱹᱴᱤᱡ ᱮ ᱯᱷᱟᱸᱠ ᱞᱮᱠᱷᱟᱱ ᱫᱚ ᱡᱮᱰᱮᱡ ᱡᱮᱵᱮᱡ ᱵᱩᱡᱷᱟᱹᱜᱼᱟ ᱛᱚ ᱵᱟᱠᱚ ᱟᱹᱛᱤᱧ ᱞᱟᱹᱜᱤᱫᱚᱜᱼᱟ ᱚᱱᱟ ᱫᱟᱜ ᱠᱚᱨᱮ ᱫᱚ ᱫᱟᱜ ᱡᱟᱹᱯᱩᱫᱽ ᱨᱮᱫᱚ ᱚᱱᱟ ᱤᱭᱟᱹ ᱨᱮᱞᱮ ᱰᱩᱝᱨᱤ ᱢᱮᱱᱟᱜ ᱛᱟᱞᱮᱭᱟ ᱟᱞᱮᱥᱮᱫ ᱫᱚ ᱰᱩᱝᱨᱤ ᱠᱚᱨᱮ ᱞᱮ ᱤᱫᱤ ᱠᱚᱣᱟ ᱢᱤᱫ ᱜᱷᱟᱹᱲᱤ ᱮ ᱯᱷᱟᱸᱠᱟ ᱞᱮᱠᱷᱟᱱᱮ ᱟᱨ ᱡᱩᱫᱤ ᱵᱟᱭ ᱯᱷᱟᱸᱠᱟᱭᱟ ᱩᱱ ᱡᱚᱠᱷᱚᱱ ᱫᱚ ᱤᱭᱟᱹᱭᱟᱞᱮ ᱯᱟᱞᱟ ᱠᱚᱞᱮ ᱢᱟᱜ ᱟᱹᱜᱩᱣᱟᱠᱚ ᱛᱮᱞᱮ ᱟᱠᱟᱠᱚᱣᱟ ᱚᱱᱟ ᱠᱚᱠᱚ ᱡᱚᱢᱟ ᱟᱨ ᱱᱚᱝᱠᱟᱱ ᱥᱚᱢᱚᱥᱥᱟ ᱫᱚ ᱪᱮᱫ ᱠᱟᱱᱟ ᱡᱮ ᱱᱩᱠᱩ ᱫᱚ ᱤᱭᱟᱹᱭᱟᱠᱚ ᱱᱚᱝᱠᱟ ᱦᱟᱰᱜᱟᱨ ᱥᱮ ᱥᱮᱛᱟ ᱦᱟᱰᱜᱟᱨ ᱫᱚ ᱠᱷᱩᱵ ᱮᱠᱴᱟ ᱠᱚᱢ ᱠᱚ ᱦᱤᱡᱩᱜᱼᱟ ᱥᱚᱢᱚᱥᱥᱟ ᱫᱚ ᱦᱩᱭᱩᱜ ᱠᱟᱱᱟ ᱱᱚᱜᱚ ᱱᱚᱣᱟ ᱡᱮ ᱥᱮᱛᱟ ᱵᱤᱥᱟᱞ ᱠᱚ ᱟᱹᱪᱩᱨᱳᱜᱼᱟ ᱢᱤᱫ ᱜᱷᱟᱹᱲᱤᱡ ᱛᱮ ᱪᱷᱤᱲᱟᱹᱱ ᱱᱟᱪᱲᱟ ᱠᱚ ᱜᱮᱨ ᱠᱚᱣᱟ ᱢᱤᱫ ᱫᱷᱟᱣ ᱚᱱᱠᱟ ᱜᱮ ᱢᱤᱫ ᱜᱷᱟᱹᱲᱤ ᱞᱮ ᱵᱟᱹᱜᱤᱭᱟᱜ ᱠᱚ ᱛᱟᱦᱮᱸᱫᱼᱟ ᱱᱚᱝᱠᱟ ᱪᱟᱸᱰᱤᱭᱟᱹᱣ ᱠᱟᱛᱮ ᱩᱱ ᱡᱚᱠᱷᱚᱱ ᱚᱱᱟ ᱢᱟᱱᱮ ᱮᱢᱚᱱ ᱟᱢᱫᱟ ᱥᱮᱛᱟ ᱠᱚ ᱦᱤᱡᱩᱜ ᱠᱟᱱᱟ ᱟᱞᱮ ᱥᱮᱫ ᱫᱚ ᱩᱱᱠᱩ ᱥᱮᱛᱟ ᱜᱮ ᱠᱚ ᱜᱮᱨ ᱜᱚᱡ ᱠᱚᱣᱟ ᱚᱱᱟ ᱛᱮ ᱢᱚᱴᱟ ᱢᱩᱴᱤ ᱥᱟᱵ ᱵᱤᱱ ᱯᱚᱱᱮᱭᱟ ᱢᱚᱬᱮ ᱜᱚᱴᱮᱝ ᱠᱚ ᱠᱷᱩᱛᱤᱭᱮᱱ ᱛᱟᱞᱮᱧᱟ ᱟᱨ ᱚᱱᱟ ᱚᱱᱟ ᱵᱮᱜᱚᱨ ᱫᱚ ᱟᱫᱚ ᱚᱝᱠᱟᱱ ᱥᱚᱢᱚᱥᱥᱟ ᱨᱮᱫᱚ ᱧᱮᱞ ᱵᱤᱱ ᱵᱟᱞᱤᱧ ᱧᱩᱨᱦᱟᱹᱣ ᱠᱟᱱᱟ ᱛᱚᱵᱮ ᱱᱚᱜᱼᱚᱭ ᱱᱮᱛᱟᱨ ᱫᱚ ᱱᱟᱯᱟᱭ ᱜᱮ ᱟᱨ ᱠᱤ ᱩᱱᱠᱩ ᱥᱮᱛᱟ ᱠᱷᱟᱹᱛᱤᱨ ᱜᱮ ᱟᱞᱮᱫᱚ ᱚᱥᱩᱵᱤᱫᱟ ᱫᱚ ᱵᱟᱝᱠᱷᱟᱱ ᱫᱚ ᱚᱱᱠᱟᱱᱟᱜ ᱟᱸᱱᱟᱴ ᱫᱚ ᱵᱟᱝ ᱧᱩᱨᱦᱟᱹᱣ ᱠᱟᱱᱟ ᱥᱮ ᱟᱹᱞᱤᱧ ᱫᱚ ᱵᱟᱞᱤᱧ ᱧᱮᱞᱧᱟᱢ ᱟᱠᱟᱫᱟ